ᱤᱧ ᱡᱚᱠᱷᱚᱱ ᱠᱟᱹᱴᱤᱡ ᱜᱮᱧ ᱛᱟᱦᱮᱸ ᱠᱟᱱᱟ ᱛᱚᱠᱷᱚᱱ ᱤᱧ ᱜᱚᱜᱚᱧ ᱧᱮᱞ ᱟᱠᱟᱫᱮᱭᱟ ᱟᱨ ᱥᱟᱹᱜᱤᱧ ᱵᱤᱨ ᱠᱷᱚᱱ ᱯᱟᱦᱟᱞᱟ ᱥᱮ ᱥᱟᱦᱟᱱ ᱠᱩᱭ ᱟᱹᱜᱩᱭᱮᱫ ᱛᱟᱦᱮᱱᱟ ᱟᱨ ᱚᱱᱟ ᱥᱟᱦᱟᱱ ᱯᱟᱦᱟᱞᱟ ᱛᱤᱜᱤ ᱤᱥᱤᱱ ᱵᱟᱥᱟᱝ ᱮᱫ ᱛᱟᱦᱮᱱᱟ ᱩᱱᱫᱚ ᱟᱹᱰᱤ ᱦᱟᱨᱚᱱ ᱜᱮ ᱦᱩᱭᱩᱜ ᱠᱟᱱ ᱛᱟᱦᱮᱱᱟ ᱪᱮᱫᱟᱜ ᱥᱮ ᱫᱟᱜ ᱫᱤᱱ ᱥᱮ ᱵᱚᱨᱥᱟ ᱫᱤᱱ ᱫᱚ ᱟᱞᱮ ᱵᱟᱨᱦᱮ ᱠᱚᱨᱮ ᱪᱟᱞᱟ ᱪᱟᱹᱞᱤ ᱵᱟᱝ ᱛᱟᱦᱮᱸ ᱠᱟᱱᱟ ᱟᱨ ᱚᱱᱟ ᱫᱟᱜ ᱮ ᱟᱹᱥᱩᱲᱟ ᱛᱚᱵᱚ ᱟᱹᱱᱤᱡ ᱤᱥᱤᱱ ᱦᱩᱭᱩᱜ ᱠᱟᱱ ᱛᱟᱦᱮᱱᱟ ᱟᱹᱰᱤ ᱚᱥᱩᱵᱤᱫᱟ ᱢᱮᱱᱠᱷᱟᱱ ᱥᱟᱦᱟᱱ ᱟᱹᱜᱩ ᱦᱚᱸ ᱦᱟᱨᱚᱱ ᱜᱮ ᱵᱤᱨ ᱦᱚᱸ ᱥᱟᱺᱜᱤᱧ ᱜᱮ ᱚᱱᱟ ᱤᱭᱟᱹ ᱛᱮ ᱟᱹᱰᱤ ᱦᱟᱨᱚᱱ ᱜᱮ ᱟᱨ ᱜᱚᱜᱚ ᱦᱚᱸ ᱤᱥᱤᱱᱮᱫ ᱛᱟᱦᱮᱱᱟ ᱟᱨ ᱤᱧ ᱞᱟᱹᱴᱩ ᱠᱟᱛᱮ ᱦᱚᱸ ᱧᱮ ᱧᱮᱞ ᱟᱠᱟᱫᱮᱭᱟ ᱚᱱᱠᱟ ᱜᱮ ᱤᱥᱤᱱ ᱵᱟᱥᱟᱝ ᱫᱚ ᱟᱨ ᱱᱤᱛᱚᱜ ᱫᱚ ᱥᱚᱨᱠᱟᱨ ᱱᱤᱛᱚᱜ ᱡᱟᱦᱟᱸ ᱩᱡᱚᱞᱟ ᱢᱤᱫᱴᱮᱱ ᱜᱮᱥᱮ ᱮᱢ ᱮᱢ ᱟᱠᱟᱱ ᱚᱱᱟ ᱟᱞᱮ ᱞᱮ ᱦᱟᱛᱟᱣ ᱟᱠᱟᱫᱟ ᱟᱞᱮ ᱧᱟᱢ ᱟᱠᱟᱫᱟ ᱟᱨ ᱚᱱᱟ ᱜᱮᱥ ᱥᱤᱞᱤᱱᱰᱟᱨ ᱦᱟᱛᱟᱣ ᱠᱟᱛᱮ ᱟᱹᱰᱤ ᱟᱴ ᱜᱮᱞᱮ ᱥᱩᱵᱤᱫᱟ ᱟᱠᱟᱱᱟ ᱪᱮᱫᱟᱜ ᱥᱮ ᱤᱥᱤᱱ ᱵᱟᱥᱟᱝ ᱨᱮᱭᱟᱜ ᱚᱥᱩᱵᱤᱫᱟ ᱛᱟᱦᱮᱸ ᱠᱟᱱᱟ ᱚᱱᱟ ᱫᱚ ᱱᱤᱛᱚᱜ ᱚᱲᱟᱜ ᱵᱷᱤᱛᱤ ᱨᱮ ᱫᱚᱦᱚ ᱦᱩᱭᱩᱜ ᱠᱟᱱᱟ ᱟᱨ ᱚᱲᱟᱜ ᱨᱮᱜᱮ ᱚᱱᱟ ᱫᱚ ᱤᱥᱤᱱ ᱵᱟᱥᱟᱝ ᱦᱩᱭᱩᱜ ᱠᱟᱱᱟ ᱟᱨ ᱩᱥᱟᱹᱨᱟ ᱦᱚᱸ ᱦᱩᱭᱩᱜ ᱠᱟᱱᱟ ᱪᱮᱫᱟᱜ ᱥᱮ ᱚᱱᱟ ᱫᱚ ᱵᱟᱨᱭᱟ ᱪᱩᱞᱦᱟᱹ ᱢᱮᱱᱟᱜᱼᱟ ᱟᱨ ᱵᱟᱨ ᱥᱮᱡ ᱪᱚᱫᱟ ᱠᱟᱛᱮ ᱩᱥᱟᱹᱨᱟ ᱤᱥᱤᱱ ᱜᱚᱫᱚᱜ ᱠᱟᱱᱟ ᱟᱨ ᱚᱱᱟ ᱤᱭᱟᱹ ᱛᱮ ᱟᱹᱰᱤ ᱟᱴ ᱥᱩᱵᱤᱫᱟ ᱦᱩᱭ ᱟᱠᱟᱱᱟ ᱪᱮᱫᱟᱜ ᱥᱮ ᱜᱮᱥ ᱫᱚ ᱚᱱᱟ ᱫᱚ ᱫᱩᱦᱟᱹ ᱦᱚᱸ ᱵᱟᱝ ᱫᱩᱦᱟᱹᱜᱼᱟ ᱟᱨ ᱯᱚᱨᱤᱵᱮᱥ ᱦᱚᱸ ᱵᱟᱝ ᱫᱩᱥᱚᱱᱚᱜ ᱠᱟᱱᱟ ᱟᱨ ᱥᱟᱦᱟᱱ ᱥᱟᱠᱟᱢ ᱛᱮᱫᱚ ᱯᱚᱨᱤᱵᱮᱥ ᱫᱩᱥᱚᱱᱚᱜᱼᱟᱪᱮᱫᱟᱜ ᱥᱮ ᱡᱩᱫᱤ ᱤᱲᱤᱡᱚᱜᱼᱟ ᱢᱮᱱ ᱠᱷᱟᱱ ᱚᱱᱟ ᱫᱚ ᱟᱹᱰᱤ ᱟᱴ ᱜᱮ ᱫᱩᱦᱟᱹᱜᱼᱟ ᱪᱮᱫᱟᱜ ᱱᱚᱣᱟ ᱩᱡᱚᱞᱟ ᱜᱮᱥ ᱧᱟᱢ ᱠᱟᱛᱮ ᱟᱹᱰᱤ ᱟᱴ ᱜᱮᱞᱮ ᱩᱯᱠᱟᱹᱨ ᱟᱠᱟᱱᱟ ᱟᱨ ᱟᱹᱰᱤ ᱢᱚᱡᱽ ᱟᱹᱰᱤ ᱵᱷᱟᱹᱜᱤ ᱤᱥᱤᱱ ᱵᱟᱥᱟᱝ ᱦᱩᱭᱩᱜ ᱠᱟᱱᱟ ᱡᱟᱦᱟᱛᱤᱱ ᱡᱚᱠᱷᱚᱱ ᱛᱟᱲᱟ ᱛᱟᱹᱲᱤ ᱠᱟᱹᱢᱤ ᱠᱚ ᱪᱟᱞᱟᱜ ᱦᱩᱭᱩᱜᱼᱟ ᱩᱱᱫᱚ ᱚᱱᱟ ᱜᱮᱥ ᱦᱟᱱᱛᱮ ᱱᱟᱛᱮ ᱫᱷᱚᱨᱟᱣ ᱜᱚᱫ ᱠᱟᱛᱮ ᱟᱨ ᱚᱱᱟ ᱫᱚ ᱛᱟᱲᱟ ᱛᱟᱹᱲᱤ ᱤᱥᱤᱱ ᱜᱚᱫᱚᱜᱼᱟ